ᱦᱮᱞᱳ ᱜᱚᱢᱠᱮ ᱟᱢ ᱠᱤ ᱥᱮᱨᱢᱟ ᱤᱯᱤᱞ ᱴᱨᱟᱵᱷᱮᱞ ᱮᱡᱮᱱᱥᱤ ᱨᱮᱱ ᱨᱟᱹᱢᱥᱟᱹᱭ ᱵᱟ ᱵᱩᱢ ᱞᱟᱹᱭᱮᱫᱟ ᱟᱪᱪᱷᱟ ᱜᱚᱢᱠᱮ ᱟᱞᱮ ᱯᱮ ᱜᱮᱞ ᱯᱟᱹᱴᱷᱩᱭᱟᱹ ᱢᱮᱱᱟᱜ ᱟᱠᱟᱫ ᱞᱮᱭᱟ ᱛᱚ ᱵᱟᱸᱠᱩᱲᱟ ᱠᱷᱚᱱ ᱵᱷᱚᱜᱱᱟᱰᱤ ᱪᱟᱞᱟᱜ ᱞᱟᱹᱜᱤᱫ ᱜᱟᱹᱰᱤ ᱞᱟᱹᱠᱛᱤᱜ ᱠᱟᱱ ᱛᱟᱞᱮᱭᱟ ᱵᱷᱳᱞᱵᱳ ᱵᱟᱥ ᱠᱤ ᱧᱟᱢᱚᱜᱼᱟ ᱟᱪᱪᱷᱟ ᱜᱚᱢᱠᱮ ᱞᱟᱹᱭᱮᱫ ᱛᱟᱦᱮᱱᱟᱹᱧ ᱛᱤᱱᱟᱜ ᱜᱟᱱ ᱠᱷᱚᱨᱪᱟ ᱯᱟᱲᱟᱜᱼᱟ ᱚ ᱟᱪᱪᱷᱟ ᱜᱚᱢᱠᱮ ᱛᱟᱦᱚᱞᱮ ᱥᱤᱸᱜᱮ ᱢᱟᱦᱟ ᱦᱤᱞᱳᱜ ᱠᱮᱨᱟᱱᱤ ᱵᱟᱸᱫᱽ ᱨᱮᱞᱮ ᱛᱟᱦᱮᱸ ᱦᱟᱛᱟᱲᱚᱜᱼᱟ ᱦᱳᱭᱥᱮ ᱟᱪᱪᱷᱟ ᱚᱰᱮ ᱥᱮᱴᱮᱨ ᱠᱟᱛᱮᱫ ᱱᱟᱦᱟᱜ ᱠᱷᱟᱱ ᱯᱷᱳᱱ ᱟᱢᱟ ᱚᱲᱟᱜ ᱩᱰᱩᱠᱚᱜ ᱢᱟᱲᱟᱝ ᱢᱤᱫ ᱫᱷᱟᱣ ᱯᱷᱳᱱ ᱟᱞᱮᱢᱮ ᱛᱟᱦᱚᱞᱮ ᱦᱮᱸ ᱦᱮᱸ ᱤᱱᱟᱹ ᱠᱟᱛᱷᱟ ᱜᱮ ᱢᱟ ᱛᱟᱦᱚᱞᱮ ᱦᱮᱸ ᱦᱮᱸ